ᱦᱮᱞᱳ ᱦᱮᱸ ᱜᱚᱢᱠᱮ ᱛᱚᱵᱮ ᱴᱷᱤᱠᱟᱹ ᱫᱟᱲᱮᱭᱟᱜ ᱠᱟᱱ ᱜᱮᱭᱟᱵᱤᱱ ᱱᱤᱛᱚᱜ ᱢᱟ ᱪᱟᱥᱵᱟᱥ ᱫᱤᱱ ᱥᱮᱴᱮᱨᱚᱜ ᱠᱟᱱᱟ ᱱᱚᱜᱼᱚᱭ ᱮᱨᱚᱜ ᱫᱤᱱ ᱦᱚᱸ ᱥᱮᱴᱮᱨᱮᱱᱟ ᱮᱱᱠᱷᱟᱱ ᱫᱚ ᱱᱮᱛᱟᱨ ᱫᱚ ᱪᱮᱫ ᱞᱮᱠᱟ ᱫᱷᱟᱨᱟ ᱪᱟᱥᱵᱟᱥ ᱦᱩᱭᱩᱜ ᱠᱟᱱᱟ ᱦᱳᱭ ᱟᱪᱪᱷᱟ ᱦᱮᱸ ᱦᱮᱸ ᱦᱳᱭ ᱦᱳᱭ ᱦᱳᱭ ᱱᱮᱛᱟᱨ ᱢᱟ ᱵᱚᱫᱚᱞ ᱠᱟᱱᱟ ᱫᱩᱱᱭᱟᱹ ᱠᱚ ᱥᱮ ᱦᱮᱸ ᱴᱮᱠᱴᱟᱨ ᱠᱚᱛᱮ ᱜᱮᱥᱮ ᱦᱳᱭ ᱦᱮᱸ ᱦᱮᱸ ᱦᱮᱸ ᱡᱟᱦᱟᱸ ᱠᱚᱨᱮᱫ ᱫᱟᱜ ᱠᱚ ᱥᱩᱵᱤᱫᱷᱟ ᱛᱟᱦᱮᱱ ᱠᱷᱟᱱ ᱫᱚ ᱚᱱᱠᱟ ᱞᱮᱠᱟ ᱜᱮᱥᱮ ᱦᱮᱸ ᱦᱳᱭ ᱩᱱᱟᱹᱜ ᱥᱩᱵᱤᱫᱷᱟ ᱠᱚᱦᱚᱸ ᱵᱟᱹᱱᱩᱜ ᱟᱹᱱᱤᱡ ᱥᱮ ᱮᱱᱠᱷᱟᱱ ᱪᱮᱫ ᱞᱮᱠᱟ ᱨᱮᱠᱚ ᱪᱟᱥ ᱫᱟᱲᱮᱭᱟᱜᱼᱟ ᱪᱟᱥ ᱨᱟᱠᱟᱵ ᱢᱟᱛᱚ ᱟᱨ ᱦᱩᱲᱩ ᱪᱟᱣᱞᱮ ᱪᱟᱥ ᱢᱟᱵᱤᱱ ᱵᱟᱲᱟᱭ ᱜᱮᱭᱟ ᱵᱚᱦᱩᱫ ᱰᱷᱮᱨ ᱫᱟᱜ ᱫᱚᱨᱠᱟᱨᱚᱜᱼᱟ ᱦᱳᱭ ᱦᱮᱸ ᱦᱮᱸ ᱦᱳᱭ ᱟᱪᱪᱷᱟ ᱴᱷᱤᱠ ᱜᱮᱭᱟ ᱜᱚᱢᱠᱮ ᱛᱚᱵᱮ ᱱᱚᱣᱟ ᱠᱚᱵᱮᱱ ᱞᱟᱹᱭ ᱠᱮᱫᱼᱟ ᱟᱹᱞᱤᱧ ᱟᱹᱰᱤ ᱴᱷᱤᱠ ᱞᱤᱧ ᱴᱷᱤᱠᱟᱹ ᱠᱮᱫᱟ ᱟᱯᱮᱥᱮᱫᱟᱜ ᱪᱟᱥᱵᱟᱥ ᱵᱟᱦᱨᱮ ᱠᱚᱛᱮ ᱦᱚᱸᱞᱤᱧ ᱡᱟᱱᱠᱟᱨᱤ ᱧᱚᱜ ᱠᱮᱫᱼᱟ ᱦᱮᱸ ᱥᱮ ᱟᱫᱚ ᱦᱳᱭ ᱛᱚᱵᱮ ᱢᱟ ᱚᱱᱠᱟᱜᱮ ᱴᱷᱤᱠ ᱜᱮᱭᱟ